ᱦᱮᱞᱚ ᱱᱚᱶᱟ ᱠᱤ ᱯᱷᱩᱞᱠᱩᱥᱚᱢᱟ ᱨᱚᱜᱷᱩᱱᱟᱛᱷ ᱡᱤ ᱢᱤᱥᱴᱟᱱᱱᱚ ᱵᱷᱟᱱᱰᱟᱨ ᱠᱟᱱᱟ ᱢᱮᱱᱠᱷᱟᱱ ᱥᱚᱵ ᱫᱤᱱ ᱜᱮ ᱠᱷᱩᱞᱟᱣ ᱛᱟᱦᱮᱸᱱᱟ ᱥᱮ ᱪᱷᱩᱴᱤ ᱪᱷᱟᱴᱟ ᱢᱮᱱᱟᱜᱼᱟ ᱤᱧᱟᱹᱜ ᱚᱲᱟᱜ ᱨᱮ ᱢᱤᱫᱴᱟᱝ ᱵᱟᱯᱞᱟ ᱦᱩᱭᱩᱜ ᱠᱟᱱᱟ ᱢᱟᱱᱮ ᱠᱤᱪᱷᱩ ᱞᱟᱹᱰᱩ ᱠᱩᱧ ᱚᱰᱟᱨ ᱞᱟᱹᱜᱤᱫᱼᱟ ᱛᱤ ᱨᱚᱠᱚᱢ ᱟᱜ ᱞᱟᱹᱰᱩ ᱠᱚ ᱢᱮᱱᱟᱜ ᱟ ᱢᱟᱱᱮ ᱤᱧ ᱫᱚ ᱢᱤᱫᱥᱟᱭ ᱡᱚᱱ ᱦᱚᱲ ᱞᱟᱹᱜᱤᱫ ᱞᱟᱹᱰᱩ ᱤᱧ ᱚᱰᱟᱨ ᱞᱟᱹᱜᱤᱫ ᱟ ᱟ ᱜᱩ ᱚᱴᱚ ᱟᱹᱧ ᱯᱮ ᱟᱨ ᱨᱚᱵᱵᱟᱨ ᱦᱤᱞᱚᱜ ᱨᱳᱵᱵᱟᱨ ᱦᱤᱞᱚᱜ ᱞᱮ ᱫᱤᱱ ᱞᱮ ᱜᱚᱴᱟ ᱟᱠᱟᱫᱟ ᱢᱤᱫ ᱥᱚ ᱯᱤᱥ ᱟ ᱜᱩ ᱚᱴᱚ ᱟᱹᱧ ᱯᱮ ᱤᱧ ᱟᱹᱜᱩ ᱥᱮᱴᱮᱨ ᱞᱮᱱ ᱠᱷᱟᱱ ᱜᱮ ᱤᱧ ᱯᱚᱭᱥᱟ ᱥᱚᱝᱜᱮ ᱛᱤᱧ ᱮᱢᱟ ᱯᱮᱭᱟ